ᱡᱚᱦᱟᱨᱜᱮ ᱜᱚᱝᱠᱮ ᱞᱟᱹᱭ ᱫᱟᱞᱤᱧ ᱟᱞᱮ ᱦᱚᱜᱼᱚᱭ ᱠᱳᱞᱠᱟᱛᱟ ᱠᱷᱚᱱᱞᱮ ᱦᱮᱡ ᱟᱠᱟᱱᱟ ᱦᱚᱜᱼᱚᱭ ᱟᱯᱮ ᱟᱹᱛᱩ ᱫᱤᱥᱚᱢ ᱟᱹᱰᱤ ᱢᱚᱡᱽᱞᱮ ᱵᱩᱡᱷᱟᱹᱣ ᱟᱠᱟᱫᱟ ᱤᱱᱟᱹᱛᱮ ᱠᱟᱴᱤᱡᱞᱮ ᱵᱚᱞᱚ ᱛᱚᱨᱟ ᱠᱟᱣᱫᱟ ᱞᱟᱹᱭᱮᱫ ᱛᱟᱦᱮᱸᱱᱟᱞᱤᱧ ᱜᱚᱝᱠᱮ ᱟᱯᱮ ᱱᱤᱭᱟᱹ ᱠᱚᱨᱮ ᱠᱤ ᱟᱨᱚ ᱤᱱᱠᱟᱹᱱ ᱡᱟᱭᱜᱟ ᱢᱮᱱᱟᱜᱼᱟ ᱡᱟᱦᱟᱸ ᱟᱞᱮ ᱟᱪᱩᱨᱞᱮ ᱪᱟᱞᱟᱣ ᱫᱟᱲᱮᱭᱟᱜᱼᱟ ᱟᱪᱷᱪᱷᱟ ᱜᱚᱝᱠᱮ ᱚᱱᱟ ᱡᱟᱭᱜᱟ ᱠᱚᱫᱚ ᱚᱸᱡᱚᱢ ᱢᱟᱞᱮ ᱚᱸᱡᱚᱢᱟ ᱟᱠᱟᱫᱟ ᱛᱟᱯᱚᱨ ᱪᱟᱞᱟᱜᱼᱟᱞᱮ ᱪᱤᱠᱟᱹᱛᱮ ᱠᱟᱴᱤᱡ ᱡᱩᱫᱤᱵᱤᱱ ᱞᱟᱹᱭ ᱠᱮᱞᱤᱧᱟ ᱠᱷᱩᱵᱜᱮ ᱵᱷᱟᱹᱜᱤ ᱠᱚᱜᱼᱟ ᱟᱪᱪᱷᱟ ᱜᱚᱝᱠᱮ ᱟᱪᱪᱷᱟ ᱜᱚᱝᱠᱮ ᱢᱩᱠᱩᱴᱢᱩᱱᱤᱯᱩᱨ ᱡᱩᱫᱤ ᱟᱞᱮᱞᱮ ᱪᱟᱞᱟᱜᱼᱟ ᱛᱟᱦᱚᱞᱮ ᱚᱸᱰᱮᱱᱟᱜ ᱢᱟᱱᱮ ᱡᱚᱢ ᱧᱩ ᱵᱮᱵᱚᱥᱛᱷᱟ ᱚᱠᱟᱞᱮᱠᱟ ᱦᱩᱸ ᱛᱟᱦᱮᱸ ᱨᱮᱱᱟᱜ ᱦᱚᱸ ᱢᱮᱱᱟᱜᱼᱟ ᱛᱚ ᱵᱮᱵᱚᱥᱛᱷᱟ ᱠᱚ ᱟᱪᱪᱷᱟ ᱜᱚᱝᱠᱮ ᱚᱸᱰᱮ ᱢᱩᱠᱩᱴᱢᱩᱱᱤᱯᱩᱨ ᱫᱚ ᱟᱹᱰᱤᱜᱮ ᱧᱩᱛᱩᱢᱟᱱ ᱡᱟᱭᱜᱟ ᱠᱟᱱᱟ ᱚᱱᱟ ᱡᱟᱭᱜᱟ ᱨᱮᱱᱟᱜ ᱪᱤᱠᱟᱹᱛᱮ ᱩᱱᱟᱹᱜ ᱧᱩᱛᱩᱢ ᱦᱩᱭ ᱟᱠᱟᱱᱟ ᱡᱩᱫᱤ ᱠᱟᱴᱤᱡᱵᱤᱱ ᱞᱟᱹᱭ ᱠᱮᱞᱤᱧᱟ ᱠᱷᱩᱵᱜᱮ ᱱᱟᱯᱟᱭ ᱠᱚᱜᱼᱟ

ᱟᱨ ᱚᱱᱟ ᱢᱩᱠᱩᱴᱢᱩᱱᱤ ᱡᱟᱭᱜᱟ ᱡᱟᱦᱟᱸ ᱞᱮ ᱪᱟᱞᱟ ᱞᱟᱹᱜᱤᱫ ᱟ ᱜᱚᱝᱠᱮ ᱢᱚᱴᱟᱢᱩᱴᱤ ᱛᱤᱱᱟᱹᱜ ᱜᱟᱱ ᱴᱟᱭᱤᱢ ᱞᱟᱜᱟᱣ ᱫᱟᱲᱮᱭᱟᱼᱟ ᱟᱪᱪᱷᱟ ᱟᱪᱪᱷᱟ ᱛᱟᱦᱚᱞᱮ ᱴᱷᱤᱠᱟᱹᱱ ᱜᱮᱭᱟ ᱜᱚᱝᱠᱮ ᱡᱚᱦᱟᱨᱜᱮ